ᱵᱮᱝᱜᱚᱞ ᱨᱮ ᱡᱷᱚᱛᱚ ᱠᱷᱚᱱ ᱞᱟᱹᱠᱛᱤᱭᱟᱱ ᱞᱟᱠᱪᱟᱨ ᱥᱮᱨᱣᱟ ᱟᱨ ᱟᱹᱨᱤ ᱪᱟᱹᱞᱤ ᱠᱚᱫᱚ ᱦᱳᱭᱳᱜ ᱠᱟᱱᱟ ᱪᱷᱟ ᱴᱭᱟᱹᱨ ᱵᱤᱦᱟᱹ ᱵᱟᱯᱞᱟ

ᱟᱨ ᱫᱟᱸᱥᱟᱭ ᱵᱚᱸᱜᱟ ᱫᱚ ᱫᱟᱸᱥᱟᱭ ᱪᱟᱹᱛ ᱵᱟᱭᱥᱟᱹᱠ ᱫᱚ ᱢᱟᱜ ᱢᱚᱬᱮ ᱟᱵᱚᱱ ᱟᱨ ᱯᱷᱟᱹᱜᱩᱱ ᱵᱚᱸᱜᱟ ᱫᱚ ᱵᱟᱦᱟ ᱯᱚᱨᱚᱵᱽ ᱱᱚᱝᱠᱟᱜᱮ ᱟᱨᱦᱚᱸ ᱟᱭᱢᱟ ᱞᱮᱠᱟᱱ ᱞᱟᱠᱪᱟᱨ ᱥᱮᱨᱣᱟ ᱟᱨ ᱟᱨᱹᱤ ᱪᱟᱹᱞᱤ ᱠᱚ ᱢᱮᱱᱟᱜ ᱛᱟᱵᱚᱱᱟ